ᱟᱵᱚᱣᱟᱜ ᱥᱟᱱᱛᱟᱞᱤ ᱯᱟᱹᱨᱥᱤ ᱫᱚ ᱟᱹᱰᱤ ᱥᱚᱨᱚᱥᱟᱱ ᱯᱟᱹᱨᱥᱤ ᱠᱟᱱᱟ ᱡᱮᱞᱮᱠᱟ ᱮᱴᱟᱜ ᱡᱟᱹᱛᱤ ᱠᱚᱠᱚ ᱨᱚᱲᱟ ᱩᱱᱠᱩ ᱠᱷᱚᱱ ᱫᱚ ᱟᱵᱚᱣᱟᱜ ᱫᱚ ᱟᱹᱰᱤ ᱯᱩᱥᱴᱟᱹᱣ ᱵᱩᱴᱟᱹ ᱵᱷᱟᱥᱟ ᱠᱟᱱ ᱛᱟᱵᱚᱣᱟ ᱡᱮᱢᱚᱱ ᱟᱵᱚ ᱫᱚ ᱱᱚᱜᱼᱚᱭ ᱢᱤᱫ ᱠᱟᱛᱷᱟᱛᱮ ᱢᱮᱱᱞᱮᱠᱷᱟᱱ ᱫᱚ ᱡᱟᱦᱟᱸᱭ ᱡᱩᱫᱤ ᱵᱚᱱ ᱢᱮᱱᱟ ᱵᱩᱨᱩᱢ ᱟᱠᱟᱱᱟᱭ ᱮᱱᱠᱷᱟᱱ ᱵᱩᱨᱩᱢ ᱟᱠᱟᱱ ᱠᱷᱟᱱ ᱫᱚ ᱯᱩᱱ ᱠᱟᱴᱟ ᱞᱮᱠᱟᱱ ᱡᱤᱱᱤᱥ ᱜᱮ ᱰᱟᱹᱝᱨᱤ ᱢᱮᱨᱚᱢ ᱮᱢᱟᱱ ᱠᱚᱜᱮ ᱠᱚ ᱵᱩᱨᱩᱢᱟ ᱮᱠᱫᱚᱢ ᱵᱩᱴᱟᱹ ᱩᱛᱟᱹᱨ ᱟᱨ ᱮᱴᱟᱜ ᱵᱷᱟᱥᱟᱛᱮ ᱵᱟᱝᱞᱟᱛᱮ ᱥᱮ ᱮᱢᱟᱱ ᱛᱮᱢᱟᱱᱛᱮ ᱠᱷᱟᱱ ᱢᱮᱱᱟ ᱠᱚ ᱵᱚᱥᱤᱪᱷᱮ ᱟᱫᱚ ᱵᱚᱥᱤᱪᱷᱮ ᱢᱮᱱ ᱞᱮᱠᱷᱟᱱ ᱫᱚ ᱩᱱᱤ ᱫᱚ ᱱᱟᱦᱟᱜ ᱵᱩᱴᱟᱹ ᱫᱚ ᱵᱟᱭ ᱵᱩᱴᱟᱹᱜ ᱠᱟᱱᱟ ᱵᱚᱥᱤᱪᱷᱮ ᱫᱚ ᱟᱹᱰᱤ ᱨᱚᱠᱚᱢ ᱦᱚᱸ ᱟᱨ ᱦᱚᱲ ᱦᱚᱸ ᱠᱚ ᱫᱩᱲᱩᱵ ᱫᱟᱲᱮᱭᱟᱜᱼᱟ ᱰᱟᱹᱝᱨᱤ ᱦᱚᱸᱠᱚ ᱫᱩᱲᱩᱵ ᱫᱟᱲᱮᱭᱟᱜᱼᱟ ᱠᱤᱱᱛᱩ ᱟᱵᱚ ᱫᱚ ᱡᱩᱫᱤ ᱚᱱᱮ ᱢᱮᱱ ᱠᱮᱜᱼᱟᱭ ᱵᱩᱨᱩᱢ ᱟᱠᱟᱱᱟᱭ ᱵᱩᱨᱩᱢ ᱟᱠᱟᱱᱟᱭ ᱢᱮᱱ ᱞᱮᱠᱷᱟᱱ ᱫᱚ ᱱᱟᱦᱟᱜ ᱱᱚᱝᱠᱟᱱ ᱯᱩᱱ ᱠᱟᱴᱟᱭᱤᱡ ᱜᱮ ᱵᱩᱨᱩᱢ ᱫᱚᱭ ᱵᱩᱨᱩᱢ ᱫᱟᱲᱮᱭᱟᱜᱼᱟ ᱚᱱᱠᱟ ᱜᱮ ᱡᱮᱢᱚᱱ ᱚᱵᱚᱨ ᱟᱠᱟᱱᱟᱭ ᱚᱵᱚᱨ ᱟᱠᱟᱱᱟᱭ ᱢᱮᱱ ᱞᱮᱠᱷᱟᱱ ᱫᱚ ᱵᱟᱨ ᱠᱟᱴᱟ ᱠᱚ ᱡᱮᱢᱚᱱ ᱥᱤᱢ ᱠᱚ ᱪᱮᱬᱮ ᱠᱚ ᱱᱩᱠᱩ ᱜᱮᱠᱚ ᱚᱵᱚᱨᱚᱜ ᱟᱠᱚ ᱟᱫᱚ ᱮᱴᱟᱜ ᱵᱷᱟᱥᱟᱛᱮ ᱩᱱᱠᱩ ᱫᱚ ᱱᱟᱦᱟᱜ ᱵᱚᱥᱤᱪᱷᱮ ᱱᱚᱝᱠᱟ ᱱᱟᱥᱮᱱᱛᱮ ᱧᱮᱞᱚᱜᱚ ᱠᱟᱱᱟ ᱡᱮ ᱟᱵᱚᱣᱟᱜ ᱵᱷᱟᱥᱟ ᱫᱚ ᱡᱚᱛᱚ ᱠᱷᱚᱱ ᱥᱚᱨᱮᱥ ᱥᱮ ᱠᱤᱥᱟᱹᱬ ᱵᱷᱟᱥᱟ ᱠᱟᱱ ᱜᱮᱭᱟ ᱟᱵᱚᱣᱟᱜ ᱫᱚ ᱯᱩᱥᱴᱟᱹ ᱯᱩᱥᱴᱟᱹ ᱢᱤᱫ ᱠᱟᱛᱷᱟᱛᱮ ᱡᱚᱛᱚ ᱵᱩᱴᱟᱹ ᱵᱩᱴᱟᱹ ᱡᱤᱱᱤᱥ ᱥᱚᱫᱚᱨᱚᱜᱼᱟ ᱟᱫᱚ ᱚᱱᱟᱛᱮ ᱱᱩᱠᱩ ᱮᱴᱟᱜ ᱠᱚ ᱫᱚ ᱵᱷᱟᱥᱟ ᱡᱟᱦᱟᱸ ᱢᱮᱱᱟᱜ ᱛᱟᱠᱚᱣᱟ ᱱᱩᱠᱩ ᱫᱚ ᱟᱹᱰᱤ ᱚᱱᱮ ᱵᱩᱴᱟᱹ ᱞᱮᱱ ᱮᱱᱟᱭ ᱫᱚᱦᱲᱟ ᱯᱮᱦᱲᱟ ᱠᱟᱛᱮᱫ ᱛᱚᱵᱮ ᱟᱱᱟᱜ ᱵᱩᱴᱟᱹ ᱫᱚ ᱵᱩᱴᱟᱹᱜ ᱛᱟᱭᱟ ᱛᱚᱵᱮ ᱟᱵᱚ ᱫᱚ ᱢᱤᱫ ᱚᱣᱟᱨᱰ ᱛᱮᱜᱮ ᱚᱸᱰᱮ ᱫᱚᱵᱚ ᱵᱩᱴᱟᱹ ᱫᱟᱲᱮᱭᱟᱜ ᱠᱟᱱᱟ ᱟᱨ ᱡᱟᱦᱟᱸ ᱡᱮ ᱱᱩᱠᱩ ᱮᱴᱟᱜ ᱡᱟᱹᱛᱤ ᱥᱟᱞᱟᱜ ᱡᱟᱦᱟᱸᱭ ᱠᱚ ᱥᱟᱱᱛᱟᱲ ᱨᱚᱲ ᱠᱚ ᱵᱟᱠᱚ ᱵᱟᱲᱟᱭᱟ ᱩᱱᱠᱩ ᱠᱚ ᱥᱟᱞᱟᱜ ᱡᱳᱜᱟᱡᱳᱽ ᱫᱚ ᱡᱮᱢᱚᱱ ᱟᱹᱰᱤ ᱨᱚᱠᱚᱢ ᱱᱤᱛᱚᱜᱢᱟ ᱯᱷᱮᱨ ᱵᱮᱯᱟᱨ ᱟᱹᱛᱩ ᱴᱚᱞᱟ ᱠᱚᱨᱮᱜ ᱠᱚ ᱦᱤᱡᱩᱜᱼᱟ ᱥᱮ ᱟᱵᱚ ᱦᱚᱸ ᱵᱟᱡᱟᱨ ᱵᱚᱱ ᱥᱮᱱᱚᱜ ᱠᱟᱱᱟ ᱵᱟᱹᱱᱤᱡᱽ ᱵᱮᱯᱟᱨᱢᱟ ᱮᱴᱟᱜ ᱡᱟᱹᱛ ᱠᱚᱜᱮ ᱡᱟᱹᱥᱛᱤ ᱢᱮᱱᱟᱜ ᱠᱚᱣᱟ ᱩᱱᱠᱩ ᱦᱚᱸ ᱟᱵᱚ ᱟᱹᱛᱩ ᱴᱚᱞᱟ ᱠᱚᱨᱮᱜ ᱠᱚ ᱦᱤᱡᱩᱜ ᱠᱟᱱ ᱮᱱᱠᱷᱟᱱ ᱟᱵᱚᱣᱟᱜ ᱵᱷᱟᱥᱟᱛᱮ ᱢᱤᱫ ᱵᱟᱨ ᱠᱟᱛᱷᱟ ᱫᱚ ᱢᱮᱱ ᱦᱩᱭ ᱟᱠᱚᱣᱟ ᱛᱚᱵᱮ ᱮᱱᱟᱜ ᱟᱵᱚ ᱦᱚᱸᱠᱚ ᱵᱩᱡᱷᱟᱹᱣ ᱦᱚᱪᱚ ᱫᱟᱲᱮᱣᱟᱵᱚᱱᱟ ᱟᱨ ᱛᱚᱵᱮᱭᱟᱱᱟᱜ ᱟᱠᱚ ᱦᱚᱸ ᱦᱟᱜ ᱥᱟᱱᱟᱢ ᱠᱚ ᱦᱚᱸ ᱠᱤᱨᱤᱧ ᱟᱹᱠᱷᱨᱤᱧ ᱦᱩᱭ ᱫᱟᱲᱮᱭᱟᱜ ᱟᱨ ᱵᱟᱝ ᱠᱷᱟᱱ ᱫᱚ ᱡᱩᱫᱤ ᱟᱵᱚᱣᱟᱜ ᱴᱳᱴᱟᱞᱤ ᱵᱷᱟᱥᱟ ᱵᱟᱠᱚ ᱵᱩᱡᱽ ᱫᱟᱲᱮᱭᱟᱜᱼᱟ ᱵᱟᱠᱚ ᱢᱮᱱ ᱫᱟᱲᱮᱭᱟᱜᱼᱟ ᱤᱱᱟᱹ ᱠᱷᱟᱱ ᱫᱚ ᱚᱸᱰᱮ ᱫᱚ ᱵᱷᱟᱥᱟ ᱜᱮ ᱵᱟᱢ ᱵᱩᱡᱷᱟᱹᱣ ᱠᱷᱟᱱ ᱫᱚ ᱚᱸᱰᱮ ᱟᱢ ᱩᱱᱤ ᱥᱟᱞᱟᱜ ᱪᱤᱠᱟᱹᱢ ᱨᱚᱯᱚᱲᱟ ᱟᱫᱚ ᱱᱚᱝ ᱱᱚᱝᱠᱟᱱ ᱠᱟᱛᱷᱟ ᱠᱚ ᱠᱟᱱᱟ ᱟᱵᱚᱣᱟᱜ ᱫᱚ ᱟᱹᱰᱤ ᱵᱩᱴᱟᱹ ᱮᱥᱯᱚᱥᱴᱚ ᱵᱷᱟᱥᱟ ᱠᱟᱱᱟ ᱚᱱᱟ ᱛᱮᱜᱮ ᱟᱵᱚᱣᱟᱜ ᱫᱚ ᱵᱤᱥᱥᱚ ᱨᱮ ᱱᱚᱣᱟ ᱫᱚ ᱯᱨᱚᱥᱤᱫᱽᱫᱚ ᱥᱮ ᱠᱷᱮᱛᱤ ᱵᱷᱟᱥᱟ ᱢᱮᱱᱛᱮᱫ ᱠᱤᱥᱟᱹᱬ ᱵᱷᱟᱥᱟ ᱢᱮᱱᱛᱮᱫ ᱵᱟᱲᱟᱭ ᱧᱟᱢᱚᱜ ᱠᱟᱱᱟ